ᱠᱨᱤᱠᱮᱴ ᱜᱟᱛᱮᱜ ᱫᱚ ᱵᱷᱟᱨᱚᱛ ᱨᱮᱭᱟᱜ ᱟᱹᱰᱤ ᱢᱤᱫᱴᱟᱱ ᱯᱚᱯᱩᱞᱟᱨ ᱜᱟᱛᱮᱜ ᱠᱟᱱᱟ ᱟᱹᱰᱤ ᱢᱟᱱᱮ ᱟᱹᱰᱤ ᱯᱚᱯᱩᱞᱟᱨᱮᱴᱤ ᱧᱟᱢᱼᱟᱭ ᱦᱚᱲ ᱟᱹᱰᱤ ᱠᱚ ᱨᱟᱹᱥᱠᱟᱹ ᱡᱚᱝᱼᱟ ᱱᱚᱣᱟ ᱠᱨᱤᱠᱮᱴ ᱜᱟᱛᱮᱜ ᱧᱮᱞ ᱠᱟᱛᱮᱫ ᱟᱹᱰᱤ ᱠᱚ ᱥᱟᱨᱦᱟᱣᱟ ᱟᱨ ᱟᱹᱰᱤ ᱠᱚ ᱨᱟᱹᱥᱠᱟᱹᱜᱼᱟ ᱟᱨ ᱱᱚᱣᱟ ᱯᱟᱭᱨᱟᱜ ᱦᱚᱸ ᱡᱮᱴᱟ ᱥᱟᱛᱟᱨ ᱠᱟᱴᱟ ᱠᱚ ᱢᱮᱛᱟᱣᱟᱜᱼᱟ ᱱᱚᱣᱟ ᱦᱚᱸ ᱟᱹᱰᱤ ᱢᱚᱡᱟᱜ ᱠᱟᱱ ᱜᱮᱭᱟ ᱟᱫᱚ ᱱᱚᱣᱟ ᱥᱚᱢᱚᱱᱫᱷᱮ ᱫᱚ ᱤᱧᱦᱚᱸ ᱵᱟᱹᱧ ᱧᱮᱞ ᱵᱟᱲᱟ ᱟᱠᱟᱫ ᱠᱚᱣᱟ ᱪᱮᱫ ᱞᱮᱠᱟ ᱠᱚ ᱪᱤᱠᱟᱹᱜᱼᱟ ᱵᱟᱠᱚ ᱪᱤᱠᱟᱹᱜᱼᱟ ᱟᱨ ᱱᱚᱣᱟ ᱦᱚᱸ ᱢᱟᱡᱷᱮ ᱢᱚᱫᱽᱫᱷᱮ ᱴᱤᱵᱷᱤ ᱨᱤᱧ ᱧᱮᱞ ᱵᱟᱲᱟ ᱟᱠᱟᱫᱼᱟ ᱡᱮ ᱚᱱᱠᱟ ᱠᱚᱢᱯᱤᱴᱤᱥᱮᱱ ᱦᱩᱭᱩᱜᱼᱟ ᱟᱨ ᱥᱟᱛᱟᱨ ᱠᱟᱴᱟ ᱠᱚᱢᱯᱤᱴᱤᱥᱮᱱ ᱟᱫᱚ ᱱᱚᱣᱟ ᱜᱟᱛᱮᱜ ᱥᱚᱢᱚᱱᱫᱷᱮ ᱪᱮᱫ ᱞᱮᱠᱟ ᱠᱚ ᱪᱮᱫᱼᱟ ᱟᱨ ᱪᱮᱫ ᱞᱮᱠᱟ ᱠᱚ ᱪᱤᱠᱟᱹᱜᱼᱟ ᱱᱚᱣᱟᱫᱚ ᱵᱟᱹᱧ ᱵᱟᱲᱟᱭᱟ ᱠᱷᱟᱹᱞᱤᱧ ᱧᱮᱞ ᱠᱚᱣᱟ ᱡᱮ ᱯᱟᱭᱨᱟ ᱪᱟᱞᱟᱜ ᱟᱠᱚ ᱦᱟᱹᱠᱩ ᱞᱮᱠᱟ ᱢᱚᱡᱽ ᱜᱮ ᱩᱠᱩᱡ ᱰᱩᱵᱩᱡ ᱟᱨᱦᱚᱸ ᱚᱠᱚᱭ ᱞᱟᱦᱟᱭ ᱥᱮᱴᱮᱨ ᱫᱟᱲᱮᱭᱟᱜᱼᱟ ᱩᱱᱤᱜᱮ ᱯᱷᱟᱥᱴᱚᱜᱼᱟ ᱟᱨ ᱠᱨᱤᱠᱮᱴ ᱜᱟᱛᱮᱜ ᱫᱚ ᱟᱹᱰᱤ ᱯᱚᱯᱩᱞᱟᱨᱮᱴᱤ ᱜᱟᱛᱮᱜ ᱠᱟᱱᱟ ᱱᱚᱣᱟ ᱟᱵᱚ ᱵᱷᱟᱨᱚᱛ ᱫᱤᱥᱚᱢ ᱨᱮᱱᱟᱜ ᱫᱚ ᱟᱨ ᱟᱹᱰᱤ ᱥᱟᱨᱦᱟᱣ ᱡᱟᱦᱟᱸᱭ ᱦᱚᱲᱜᱮ ᱟᱵᱚ ᱫᱤᱥᱚᱢ ᱨᱮᱱ ᱟᱹᱰᱤ ᱠᱚ ᱥᱟᱨᱦᱟᱣᱟ ᱱᱚᱣᱟ ᱠᱨᱤᱠᱮᱴ ᱠᱟᱛᱮᱜ